ᱱᱟᱯᱟᱭ ᱡᱚᱢ ᱧᱩ ᱦᱚᱲᱢᱚ ᱥᱟᱶᱟᱨ ᱪᱮᱛᱟᱱ ᱞᱟᱹᱜᱤᱫ ᱫᱚ ᱦᱩᱭᱩᱜ ᱠᱟᱱᱟ ᱡᱮ ᱟᱲᱟᱜ ᱥᱟᱠᱟᱢ ᱫᱟᱠᱟ ᱫᱟᱹᱞ ᱠᱚᱞᱮ ᱡᱚᱢᱟ ᱚᱱᱟ ᱠᱚ ᱡᱚᱢ ᱞᱮᱠᱷᱟᱱ ᱫᱚ ᱦᱚᱲᱢᱚ ᱵᱮᱥ ᱛᱟᱦᱮᱱᱟ ᱟᱨ ᱡᱟᱦᱟᱱᱟᱜ ᱟᱡᱟᱨ ᱵᱮᱢᱟᱨ ᱦᱚᱸ ᱩᱱᱟᱹᱜ ᱵᱟᱭ ᱦᱩᱭᱩᱜᱼᱟ ᱚᱱᱟ ᱠᱷᱟᱹᱛᱤᱨ ᱛᱮ ᱟᱞᱮ ᱫᱚ ᱟᱲᱟᱜ ᱫᱚ ᱰᱟᱝᱨᱟ ᱠᱟᱴᱟ ᱟᱲᱟᱜ ᱠᱚᱞᱮ ᱧᱟᱢ ᱟᱹᱜᱩᱭᱟ ᱟᱨ ᱦᱟᱥᱟ ᱟᱲᱟᱜ ᱠᱚᱞᱮ ᱧᱟᱢ ᱟᱹᱜᱩᱭᱟ ᱟᱨ ᱪᱟᱛᱚᱢ ᱟᱲᱟᱜ ᱠᱚ ᱚᱱᱟ ᱠᱚᱞᱮ ᱡᱚᱢ ᱞᱮᱠᱷᱟᱱ ᱫᱚ ᱦᱚᱲᱢᱚ ᱦᱚᱸ ᱵᱮᱥ ᱛᱟᱦᱮᱱᱟ ᱚᱱᱟ ᱠᱷᱟᱹᱛᱤᱨ ᱛᱮ ᱟᱨ ᱡᱤᱞ ᱦᱟ ᱠᱩ ᱦᱚᱸᱞᱮ ᱡᱚᱢ ᱜᱮᱭᱟ ᱡᱤᱞ ᱦᱟᱹᱠᱩ ᱫᱚ ᱠᱚᱢ ᱡᱟᱦᱟᱸ ᱛᱤᱥ ᱨᱮᱞᱮ ᱡᱚᱢᱟ ᱟᱨ ᱡᱚᱢ ᱠᱷᱟᱱ ᱞᱮ ᱫᱮᱥᱤ ᱥᱤᱢ ᱠᱚᱜᱮᱞᱮ ᱡᱚᱢᱟ ᱟᱨ ᱯᱚᱞᱴᱨᱤ ᱥᱤᱢ ᱡᱚᱢ ᱛᱮᱢᱟ ᱵᱮᱢᱟᱨ ᱦᱩᱭᱩᱜᱼᱟ ᱚᱱᱟ ᱠᱷᱟᱹᱛᱤᱨ ᱛᱮ ᱚᱱᱟ ᱫᱚ ᱰᱟᱠᱛᱚᱨ ᱠᱚᱦᱚᱸ ᱠᱚ ᱢᱟᱱᱟᱣᱟ ᱡᱮ ᱦᱚᱲᱢᱚ ᱠᱷᱟᱹᱛᱤᱨ ᱫᱚ ᱡᱚᱢ ᱠᱷᱟᱱ ᱯᱮ ᱫᱮᱥᱤ ᱥᱤᱢ ᱠᱚ ᱡᱚᱢᱯᱮ ᱟᱨ ᱟᱲᱟᱜ ᱥᱟᱠᱟᱢ ᱠᱚᱜᱮ ᱡᱚᱢ ᱯᱮ ᱡᱟᱦᱟᱱᱟᱜ ᱠᱚᱫᱚ ᱟᱹᱛᱷᱟᱹᱲᱤᱭᱟᱜ ᱫᱚ ᱟᱞᱚᱯᱮ ᱡᱚᱢᱟ ᱡᱟᱦᱟᱸ ᱵᱮᱥᱟ ᱡᱟᱦᱟᱸ ᱵᱟᱛᱳᱲᱟ ᱚᱱᱟ ᱫᱚ ᱟᱞᱚᱯᱮ ᱡᱚᱢᱟ ᱡᱟᱦᱟᱸ ᱵᱟᱭ ᱵᱟᱛᱳᱲᱟ ᱚᱱᱟ ᱠᱚᱫᱚ ᱦᱚᱲᱢᱚ ᱞᱟᱹᱜᱤᱫ ᱫᱚ ᱟᱹᱰᱤ ᱵᱷᱟᱹᱜᱤᱭᱟ ᱚᱱᱟ ᱠᱷᱟᱹᱛᱤᱨ ᱛᱮ ᱟᱞᱮ ᱫᱚ ᱡᱟᱦᱟᱸ ᱵᱤᱥᱛᱤ ᱵᱤᱱᱟᱹ ᱠᱷᱚᱛ ᱛᱮ ᱫᱟᱨᱮ ᱠᱚᱜᱼᱟ ᱟᱲᱟᱜ ᱥᱟᱠᱟᱢ ᱫᱚ ᱚᱱᱟ ᱠᱚᱜᱮᱞᱮ ᱡᱚᱢᱟ